ᱫᱤᱥᱚᱢ ᱨᱮᱭᱟ ᱦᱚᱭ ᱦᱤᱥᱤᱫ ᱟᱨ ᱱᱤᱭᱟᱹ ᱢᱟᱞᱫᱟ ᱡᱮᱞᱟ ᱨᱮᱭᱟᱜ ᱦᱚᱭ ᱦᱤᱥᱤᱫ ᱟᱭᱢᱟ ᱜᱚᱴᱮᱡ ᱵᱚᱫᱚᱞ ᱦᱩᱭ ᱫᱟᱲᱮᱭᱟᱜ ᱼᱟ ᱡᱮᱢᱚᱱ ᱱᱤᱭᱟᱹ ᱵᱷᱟᱨᱚᱛ ᱨᱮᱭᱟ ᱦᱚᱭ ᱦᱤᱥᱤᱫᱽ ᱫᱚ ᱟᱹᱰᱤ ᱞᱟᱹᱴᱩᱣᱟ ᱡᱮᱢᱚᱱ ᱟᱛᱩ ᱛᱟᱞᱟᱨᱮ ᱦᱚᱭ ᱦᱤᱥᱤᱫ ᱦᱩᱭ ᱞᱮᱱ ᱠᱷᱟᱱ ᱟᱛᱩ ᱨᱮᱭᱟ ᱟᱲᱟᱜ ᱫᱩᱣᱟᱹᱨ ᱦᱚᱭᱛᱮ ᱡᱚᱛᱚ ᱚᱴᱟᱝ ᱪᱟᱵᱟᱜᱼᱟ ᱟᱨ ᱪᱟᱥ ᱵᱟᱥ ᱟᱠᱟᱫᱟᱠᱚ ᱩᱱᱠᱚᱣᱟᱜ ᱦᱚᱸ ᱟᱹᱰᱤ ᱟᱴ ᱱᱚᱥᱴᱚ ᱦᱩᱭ ᱫᱟᱲᱮᱜᱼᱟ ᱡᱮᱢᱚᱱ ᱛᱩᱲᱤ

ᱦᱚᱭ ᱫᱟᱨᱤ ᱵᱟᱦᱟᱨᱮ ᱦᱚᱭ ᱟᱨᱮᱞ ᱯᱟᱲᱟᱣ ᱞᱮᱱ ᱠᱷᱟᱱ ᱟᱹᱰᱤᱜᱮᱭ ᱱᱚᱥᱴᱚᱭᱟ ᱪᱟᱥᱵᱟᱥ ᱨᱮᱭᱟᱜ ᱚᱸᱰᱮ ᱜᱤ ᱤᱧᱟᱹᱜ ᱠᱟᱛᱷᱟ ᱫᱚ ᱢᱩᱪᱟᱹᱫ ᱮᱫᱟᱹᱧ ᱢᱟ ᱛᱟᱦᱚᱞᱮ